ᱦᱮᱞᱳ ᱱᱚᱣᱟ ᱫᱚ ᱢᱟᱱᱠᱚᱲ ᱠᱟᱞᱤ ᱢᱟᱛᱟ ᱦᱳᱴᱮᱞ ᱠᱟᱱᱟ ᱚᱰᱮ ᱡᱚᱢᱟᱜ ᱠᱚ ᱧᱟᱢᱚᱜᱼᱟ ᱛᱟᱦᱚᱞᱮ ᱜᱟᱯᱟᱧ ᱳᱰᱟᱨᱮᱫ ᱠᱟᱱᱟ ᱜᱟᱯᱟᱧ ᱡᱚᱢ ᱨᱮᱭᱟ ᱜᱟᱯᱟ ᱛᱤᱠᱤᱱ ᱵᱟᱨᱳᱴᱟ ᱥᱳᱢᱳᱥ ᱪᱟᱣᱢᱤᱱ ᱵᱟᱨ ᱯᱮᱠᱮᱴ ᱯᱮ ᱟᱹᱜᱩ ᱚᱴᱚ ᱟᱹᱧᱟᱹ ᱵᱟᱵᱳᱭᱥᱳᱞ ᱟᱹᱛᱩ ᱛᱮ ᱥᱚᱵᱷᱟᱱ ᱦᱮᱢᱵᱨᱚᱢ ᱟᱜ ᱚᱲᱟᱜ ᱨᱮ ᱟᱹᱜᱩ ᱞᱮᱠᱷᱟᱱ ᱯᱮ ᱯᱚᱭᱥᱟ ᱫᱚᱧ ᱮᱢᱟ ᱯᱮᱭᱟ